ᱢᱤᱫᱴᱮᱱ ᱡᱤᱵᱤᱠ ᱡᱤᱵᱠᱟᱹ ᱞᱮᱠᱟᱛᱮ ᱦᱟᱹᱠᱳ ᱥᱟᱵ ᱵᱟᱵᱚᱫ ᱛᱮ ᱡᱷᱚᱛᱚ ᱠᱷᱚᱱ ᱨᱤᱡᱷᱟᱹᱣᱟᱱ ᱫᱩᱨᱤᱵ ᱫᱚ ᱡᱟᱞᱟᱢ ᱠᱟᱱᱟ ᱚᱱᱟ ᱡᱟᱞᱚᱢ ᱵᱟᱠᱷᱟᱡ ᱦᱟᱹᱠᱩ ᱥᱟᱵ ᱫᱚ ᱡᱩᱜᱤ ᱠᱚ ᱞᱮᱠᱟ ᱫᱚ ᱵᱟᱢ ᱵᱟᱢ ᱟᱹᱜᱩ ᱫᱟᱲᱮᱜᱼᱟ ᱟᱨ ᱛᱩᱞᱟᱹ ᱡᱚᱠᱷᱟ ᱞᱮᱠᱟᱛᱮ ᱥᱟᱫᱷᱟᱨᱚᱱ ᱮᱴᱟᱜ ᱡᱤᱵᱠᱟ ᱠᱷᱚᱱ ᱱᱚᱣᱟ ᱫᱚ ᱟᱹᱰᱤᱜᱮ ᱵᱷᱮᱜᱟᱨᱟ ᱟᱹᱰᱤᱜᱮ ᱠᱚᱥᱴᱚ ᱠᱚᱥᱴᱚ ᱜᱮᱭᱟ ᱥᱮ ᱠᱚᱢ ᱨᱳᱡᱽᱜᱟᱨ ᱞᱮᱠᱷᱟᱱ ᱫᱚ ᱨᱳᱡᱽᱜᱟᱨ ᱦᱩᱭᱩᱜᱼᱟ ᱥᱮ ᱵᱟᱝ ᱦᱩᱭᱩᱜᱼᱟ ᱵᱟᱢ ᱢᱮᱱ ᱫᱟᱲᱮᱭᱟᱜᱼᱟ ᱪᱮᱫᱟᱜ ᱥᱮ ᱡᱟᱦᱟᱸᱭ ᱡᱟᱦᱟᱸᱭᱟᱜ ᱱᱤᱡᱮᱨᱟᱜ ᱵᱟᱸᱫᱷ ᱥᱮ ᱜᱟᱹᱰᱭᱟᱹ ᱛᱟᱦᱮᱱᱟ ᱚᱸᱰᱮ ᱡᱩᱫᱤ ᱦᱟᱹᱠᱳᱭ ᱦᱮᱸ ᱦᱟᱹᱠᱳᱭ ᱥᱟᱵ ᱠᱟᱛᱮᱫᱼᱮ ᱡᱤᱵᱤᱠᱟᱭᱟᱭᱛᱚ ᱱᱚᱣᱟ ᱫᱚ ᱛᱟᱹᱣ ᱴᱷᱤᱠ ᱧᱚᱜ ᱜᱮᱭᱟ ᱟᱨ ᱡᱟᱦᱟᱸᱭᱟᱜ ᱡᱚᱫᱤ ᱱᱤᱡᱮ ᱵᱟᱸᱫᱷ ᱥᱮ ᱜᱟᱹᱰᱭᱟᱹ ᱵᱟᱝ ᱛᱟᱦᱮᱱᱟ ᱥᱮ ᱮᱴᱟᱜ ᱦᱚᱲᱟᱜ ᱵᱟᱸᱫᱷ ᱥᱮ ᱜᱟᱹᱰᱭᱟᱹ ᱦᱚᱭᱛᱳ ᱵᱷᱟᱜᱽ ᱛᱮ ᱦᱟᱛᱟᱣ ᱟᱠᱟᱫ ᱟᱭ ᱚᱸᱰᱮ ᱡᱩᱫᱤ ᱦᱟᱹᱠᱩᱭ ᱟᱲᱟᱜ ᱠᱚᱣᱟᱭ ᱟᱨ ᱡᱤᱵᱠᱟᱹᱭ ᱦᱮᱸ ᱪᱟᱞᱟᱣ ᱛᱟᱭᱟ ᱛᱚ ᱚᱱᱟᱫᱚ ᱦᱟᱹᱠᱩ ᱪᱮᱫ ᱞᱮᱠᱟ ᱠᱚ ᱴᱷᱤᱠ ᱠᱚ ᱦᱩᱭᱩᱜ ᱢᱟᱱᱮ ᱠᱚ ᱦᱟᱨᱟᱜᱼᱟ ᱥᱮ ᱵᱟᱝ ᱠᱚ ᱦᱟᱨᱟᱜᱼᱟ ᱦᱮᱸ ᱚᱱᱟ ᱚᱱᱟ ᱪᱮᱛᱟᱱ ᱨᱮᱦᱚᱸ ᱠᱤᱪᱷᱩ ᱫᱚᱭ ᱱᱤᱨᱵᱷᱚᱨᱮᱫᱟ ᱚᱱᱟ ᱠᱟᱱᱟ ᱚᱱᱟᱫᱚ ᱪᱮᱫ ᱞᱮᱠᱟ ᱡᱩᱫᱤ ᱜᱟᱰᱟ ᱠᱚᱨᱮᱢ ᱪᱟᱞᱟᱜᱼᱟ ᱦᱮᱸ ᱥᱮ ᱚᱸᱰᱮ ᱠᱷᱮᱢ ᱚᱸᱰᱮᱢ ᱥᱟᱵ ᱠᱚᱣᱟ ᱥᱟᱵ ᱠᱟᱛᱮᱫ ᱮᱢ ᱡᱤᱵᱤᱠᱟᱢ ᱪᱟᱞᱟᱣ ᱛᱟᱢᱟ ᱟᱢᱫᱚ ᱟᱹᱰᱤ ᱵᱷᱳᱨ ᱠᱷᱚᱱ ᱥᱮᱱ ᱠᱟᱛᱮᱫ ᱛᱳ ᱡᱩᱫᱤ ᱟᱫᱚ ᱫᱟᱜ ᱨᱮ ᱟᱢ ᱟᱬᱜᱳ ᱦᱩᱭᱩᱜ ᱛᱟᱢᱟ ᱞᱚᱦᱚᱫ ᱠᱟᱛᱮᱢ ᱥᱟᱵ ᱠᱚᱣᱟ ᱦᱮᱸ ᱛᱚᱵᱮ ᱞᱚᱦᱚᱫ ᱦᱚᱭ ᱦᱩᱭᱩᱜ ᱛᱟᱢᱟ ᱫᱟᱜ ᱨᱮ ᱟᱬᱜᱳᱱ ᱦᱚᱸ ᱦᱩᱭᱩᱜ ᱛᱟᱢᱟ ᱢᱤᱫ ᱰᱟᱱᱰᱟ ᱥᱮ ᱢᱤᱫ ᱦᱚᱴᱚᱜ ᱫᱟᱜ ᱨᱮ ᱚᱱᱟ ᱠᱚᱢ ᱧᱮᱞ ᱞᱮᱠᱷᱟᱱ ᱫᱚ ᱟᱹᱰᱤ ᱜᱮ ᱠᱚᱥᱴᱚ ᱜᱮᱭᱟ ᱱᱚᱣᱟ ᱠᱚ ᱱᱚᱣᱟ ᱡᱤᱵᱤᱠᱟ ᱫᱚ ᱢᱟᱱᱮ ᱮᱴᱟᱜ ᱠᱷᱚᱱᱟᱜ ᱫᱚ ᱟᱹᱰᱤ ᱜᱮ ᱡᱩᱫᱟᱹᱣᱟ ᱦᱮᱸ ᱟᱨ ᱮᱴᱟᱜ ᱮᱴᱟᱜ ᱠᱚᱫᱚ ᱪᱮᱫ ᱟᱢ ᱫᱚ ᱦᱚᱭᱛᱳ ᱩᱱᱟᱹᱜ ᱜᱟᱱ ᱫᱚ ᱱᱚᱣᱟ ᱩᱱᱟᱹᱜ ᱜᱟᱱ ᱫᱚ ᱵᱟᱢ ᱠᱚᱥᱴᱚᱜᱼᱟ ᱟᱨ ᱱᱚᱣᱟ ᱫᱚ ᱪᱮᱫ ᱤᱧ ᱢᱮᱱᱟ ᱡᱩᱫᱤ ᱠᱚ ᱥᱟᱵ ᱮᱱ ᱦᱟᱹᱠᱩ ᱠᱚ ᱡᱟᱞᱟᱢ ᱨᱮᱠᱚ ᱨᱟᱠᱟᱵ ᱮᱱ ᱠᱷᱟᱱ ᱫᱚ ᱡᱚᱠᱷᱚᱱ ᱠᱚ ᱨᱟᱠᱟᱵᱟ ᱫᱚ ᱵᱷᱟᱹᱜᱮ ᱜᱮ ᱨᱳᱡᱽᱜᱟᱨ ᱦᱩᱭᱩᱜᱼᱟ ᱮᱱᱦᱤᱞᱳᱜ ᱫᱚ ᱟᱨ ᱡᱩᱫᱤ ᱵᱟᱝ ᱠᱚ ᱨᱟᱠᱟᱵᱟ ᱮᱱᱦᱤᱞᱳᱜ ᱫᱚ ᱦᱳᱭᱛᱳ ᱨᱳᱡᱽᱜᱟᱨ ᱫᱚ ᱵᱟᱝ ᱦᱚᱸ ᱦᱩᱭ ᱫᱟᱲᱮᱭᱟᱜᱼᱟ ᱚᱱᱟ ᱠᱚ ᱧᱮᱞ ᱠᱟᱛᱮᱜ ᱥᱮ ᱚᱱᱟ ᱠᱚ ᱪᱤᱱᱛᱟ ᱠᱟᱛᱮᱜ ᱡᱩᱫᱤᱢ ᱧᱮᱞᱟ ᱦᱮᱸ ᱛᱳ ᱱᱚᱣᱟᱫᱚ ᱟᱹᱰᱤᱜᱮ ᱵᱷᱮᱜᱟᱨᱟ ᱮᱴᱟᱜ ᱟᱜ ᱠᱷᱚᱱᱟᱜ ᱫᱚ ᱟᱢ ᱡᱩᱫᱤ ᱚᱲᱟᱜ ᱨᱮ ᱦᱳᱭᱛᱳ ᱮᱥᱠᱟᱨ ᱜᱮ ᱟᱢ ᱪᱮᱛᱟᱱ ᱨᱮᱜᱮ ᱟᱨᱠᱤ ᱡᱚᱛᱚᱦᱚᱲ ᱢᱮᱱᱟᱜ ᱠᱚᱣᱟ ᱦᱮᱸ ᱩᱱᱠᱩ ᱩᱱᱠᱩᱣᱟᱜ ᱞᱟᱡ ᱟᱨ ᱠᱤ ᱟᱫᱚ ᱡᱩᱫᱤ ᱡᱮ ᱦᱤᱞᱳᱜ ᱮᱢ ᱦᱟᱹᱠᱩᱢ ᱧᱟᱢ ᱠᱮᱫ ᱠᱚᱣᱟ ᱥᱮ ᱡᱟᱞᱚᱢ ᱨᱮᱠᱚ ᱨᱟᱠᱟᱵ ᱮᱱᱟ ᱤᱱᱟᱹ ᱫᱚ ᱦᱳᱭᱛᱳ ᱵᱷᱟᱹᱜᱮ ᱜᱮ ᱯᱚᱭᱥᱟᱢ ᱨᱳᱡᱽᱜᱟᱨᱟ ᱦᱮᱸ ᱢᱟᱡᱷᱮ ᱦᱤᱞᱳᱜ ᱡᱩᱫᱤ ᱡᱚᱛᱚ ᱵᱟᱝ ᱚᱠᱟ ᱦᱤᱞᱳᱜ ᱫᱚ ᱵᱟᱝ ᱦᱚᱸ ᱠᱚ ᱦᱩᱭᱩᱜᱼᱟ ᱮᱱ ᱦᱤᱞᱳᱜ ᱫᱚ ᱨᱳᱡᱽᱜᱟᱨᱯᱟᱹᱛᱤ ᱦᱚᱸ ᱵᱟᱝ ᱦᱩᱭᱩᱜ ᱛᱟᱢᱟ ᱛᱳ ᱚᱱᱟ ᱦᱤᱥᱟᱹᱵ ᱛᱮᱫᱚ ᱱᱚᱣᱟ ᱫᱚ ᱟᱹᱰᱤᱜᱮ ᱵᱷᱮᱜᱟᱨ ᱜᱮᱭᱟ ᱤᱱᱟᱹ ᱜᱮᱧ ᱢᱮᱱᱟ